ᱥᱮᱪᱮᱫ ᱢᱟ ᱟᱹᱰᱤ ᱞᱟᱹᱠᱛᱤ ᱜᱮᱭᱟ ᱥᱮ ᱟᱹᱰᱤ ᱡᱟᱹᱨᱩᱲ ᱜᱮᱭᱟ ᱡᱟᱦᱟᱸ ᱛᱚᱠ ᱟᱵᱚ ᱨᱮᱱ ᱛᱤᱨᱞᱟᱹ ᱦᱚᱯᱚᱱ ᱠᱚ ᱡᱟᱹᱥᱛᱤ ᱥᱮᱪᱮᱫ ᱨᱮ ᱫᱷᱮᱭᱟᱱ ᱮᱢᱚᱜ ᱡᱟᱹᱨᱩᱲ ᱠᱟᱱᱟ ᱪᱮᱫᱟᱜ ᱥᱮ ᱛᱤᱨᱞᱟᱹ ᱠᱚ ᱡᱩᱫᱤ ᱵᱟᱭ ᱥᱮᱪᱮᱫᱚᱜᱼᱟ ᱢᱮᱱᱠᱷᱟᱱ ᱟᱡ ᱨᱮᱱ ᱜᱤᱫᱽᱨᱟᱹ ᱦᱚᱯᱚᱱ ᱪᱮᱫ ᱞᱮᱠᱟᱛᱮ ᱥᱮᱪᱮᱫ ᱫᱟᱲᱮᱣᱟᱭᱟ ᱮᱱᱛᱮᱫ ᱩᱱᱠᱩ ᱴᱷᱮᱱ ᱜᱮ ᱡᱟᱹᱥᱛᱤ ᱵᱷᱟᱜᱽ ᱛᱟᱦᱮᱱ ᱠᱟᱹᱴᱤᱡ ᱜᱤᱫᱽᱨᱟᱹ ᱢᱟ ᱚᱱᱟ ᱟᱫᱷᱟᱨ ᱛᱮ ᱥᱮᱪᱮᱫ ᱫᱚ ᱟᱹᱰᱤ ᱞᱟᱹᱠᱛᱤ ᱠᱟᱱ ᱜᱮᱭᱟ ᱵᱩᱡᱽ ᱠᱟᱜ ᱢᱮ ᱵᱟᱹᱵᱩ ᱜᱤᱫᱽᱨᱟᱹ ᱠᱚ ᱥᱮᱪᱮᱫ ᱞᱟᱹᱜᱤᱫ ᱫᱚ ᱟᱹᱰᱤ ᱛᱮᱫ ᱞᱟᱹᱠᱛᱤ ᱠᱟᱱ ᱜᱮᱭᱟ ᱡᱩᱫᱤ ᱟᱵᱚ ᱥᱮᱪᱮᱫ ᱛᱮᱵᱚᱱ ᱢᱟᱲᱟᱝ ᱪᱟᱞᱟᱜᱼᱟ ᱥᱮ ᱛᱚᱵᱮ ᱱᱚᱣᱟ ᱫᱩᱱᱤᱭᱟᱹ ᱨᱮ ᱜᱳᱴᱟ ᱫᱷᱟᱹᱨᱛᱤ ᱟᱢ ᱚᱠᱚᱭ ᱜᱮᱵᱟᱭ ᱨᱳᱠᱟᱣ ᱫᱟᱲᱮᱣᱟᱢᱟ ᱪᱮᱫᱟᱜ ᱮᱱᱛᱮᱫ ᱥᱮᱪᱮᱫ ᱜᱮ ᱟᱢ ᱜᱳᱴᱟ ᱫᱩᱱᱤᱭᱟᱹ ᱵᱟᱦᱨᱮ ᱫᱟᱬᱟ ᱦᱚᱪᱚ ᱫᱟᱲᱮᱭᱟᱢᱟ ᱡᱩᱫᱤ ᱥᱮᱪᱮᱫ ᱡᱩᱫᱤ ᱵᱟᱝ ᱛᱟᱦᱮᱱᱟ ᱢᱮᱱᱠᱷᱟᱡ ᱟᱢᱟᱜ ᱢᱮᱫ ᱛᱟᱦᱮᱱ ᱛᱩᱞᱩᱡ ᱦᱚᱸ ᱱᱚᱣᱟ ᱫᱷᱟᱹᱨᱛᱤ ᱨᱮ ᱧᱩᱛᱟᱹᱛ ᱜᱮᱢ ᱛᱟᱦᱮᱱᱟ ᱚᱱᱟ ᱠᱷᱟᱹᱛᱤᱨ ᱛᱮ ᱥᱮᱪᱮᱫ ᱫᱚ ᱟᱹᱰᱤ ᱞᱟᱹᱠᱛᱤ ᱠᱟᱱᱟ ᱟᱨ ᱱᱚᱣᱟ ᱢᱤᱫᱴᱮᱡ ᱧᱮᱞ ᱧᱟᱢᱚᱜ ᱠᱟᱱᱟ ᱱᱚᱰᱮ ᱥᱮᱪᱮᱫ ᱨᱮᱱᱟᱜ ᱟᱹᱰᱤ ᱚᱵᱷᱟᱵᱽ ᱪᱮᱫᱟᱜ ᱥᱮ ᱰᱟᱦᱟᱨ ᱠᱚ ᱚᱱᱛᱮ ᱥᱮᱨᱚᱠᱚᱢ ᱵᱟᱹᱱᱩᱜ ᱠᱟᱜ ᱛᱟᱞᱮᱭᱟ ᱱᱚᱰᱮ ᱟᱨ ᱥᱚᱨᱠᱟᱨ ᱠᱚ ᱚᱱᱠᱟ ᱢᱚᱬᱮ ᱥᱟᱭ ᱜᱤᱫᱽᱨᱟᱹ ᱰᱷᱮᱹᱨ ᱠᱚ ᱛᱟᱦᱮᱱ ᱠᱟᱱᱟ ᱥᱠᱩᱞ ᱨᱮᱦᱚᱸ ᱟᱨ ᱢᱚᱦᱟᱥᱚᱭ ᱠᱚ ᱢᱮᱱᱠᱷᱟᱱ ᱥᱮᱪᱮᱫ ᱫᱚ ᱱᱚᱣᱟ ᱟᱫᱷᱟᱨ ᱛᱮ ᱟᱹᱰᱤ ᱢᱚᱡᱽ ᱫᱚ ᱵᱟᱝ ᱪᱟᱞᱟᱜ ᱠᱟᱱᱟ ᱢᱮᱱᱠᱷᱟᱱ ᱟᱵᱚ ᱠᱩᱨᱩᱢᱩᱴᱩ ᱢᱟᱱᱮ ᱡᱟᱦᱟᱸ ᱞᱮᱠᱟᱛᱮ ᱜᱤᱫᱽᱨᱟᱹ ᱠᱚᱫᱚ ᱵᱚᱱ ᱥᱮᱪᱮᱫ ᱠᱚᱢᱟ ᱟᱵᱚ ᱥᱮᱪᱮᱫ ᱫᱚ ᱟᱹᱰᱤ ᱡᱟᱹᱨᱩᱲ ᱠᱟᱱ ᱜᱮᱭᱟ ᱪᱤᱠᱟᱹᱛᱮ ᱥᱮᱪᱮᱫ ᱛᱮᱜᱮ ᱟᱢ ᱟᱢᱮ ᱞᱟᱦᱟ ᱥᱮᱫ ᱤᱫᱤ ᱫᱟᱲᱮᱭᱟᱢᱟ